ᱦᱮᱞᱳ ᱦᱮᱸ ᱦᱮᱸ ᱦᱮᱸ ᱦᱮᱸ ᱩᱛᱛᱚᱨ ᱫᱤᱱᱟᱡᱽᱯᱩᱨ ᱠᱟᱱ ᱜᱮᱭᱟ ᱚᱸᱻ ᱯᱷᱚᱥᱚᱞ ᱵᱚᱞᱛᱮ ᱫᱚ ᱦᱳᱲᱳ ᱠᱚ ᱡᱚᱱᱰᱨᱟ ᱠᱚ ᱱᱤᱭᱟᱹ ᱠᱚᱜᱮ ᱟᱨᱦᱚᱸ ᱥᱚᱵᱡᱤ ᱠᱚᱢᱟ ᱛᱟᱦᱮᱱ ᱜᱮ ᱟᱹᱞᱩ ᱠᱚ ᱟᱨᱦᱚᱸ ᱮᱴᱟᱜ ᱮᱴᱟᱜ ᱥᱚᱵᱡᱤ ᱠᱚ ᱟᱲᱟᱜ ᱠᱚ ᱛᱟᱦᱮᱱ ᱜᱮᱭᱟ ᱦᱳᱲᱳ ᱦᱳᱲᱳ ᱦᱚᱭᱛᱳ ᱚᱱᱟ ᱢᱟᱜᱽ ᱢᱟᱜᱽ ᱵᱚᱸᱜᱟ ᱦᱮᱸ ᱡᱚᱱᱰᱨᱟ ᱠᱚᱫᱚ ᱱᱚᱜᱼᱚᱸᱭ ᱟᱥᱟᱲ ᱟᱥᱟᱲ ᱵᱚᱸᱜᱟ ᱢᱮᱱᱟᱜ ᱜᱮᱭᱟ ᱟᱨ ᱱᱤᱭᱟᱹ ᱱᱟᱠᱷᱟ ᱫᱚ ᱱᱚᱣᱟ ᱠᱚᱜᱮ ᱪᱟᱥ ᱟᱵᱟᱫ ᱦᱩᱭᱩᱜᱚᱜ ᱠᱟᱱᱟ ᱱᱤᱛ ᱠᱟᱛᱮ ᱫᱚ ᱦᱮᱸ ᱦᱮᱸ ᱦᱳᱭ ᱦᱳᱭ ᱡᱟᱹᱥᱛᱤ ᱫᱚ ᱱᱤᱭᱟᱹ ᱠᱚᱜᱮ ᱧᱮᱞᱚᱜ ᱠᱟᱱᱟ ᱚᱸᱻ ᱟᱪᱪᱷᱟ ᱦᱮᱸ ᱦᱮᱸ ᱟᱪᱪᱷᱟ ᱴᱷᱤᱠ ᱦᱮᱸ ᱦᱮᱸ ᱴᱷᱤᱠ ᱜᱮᱭᱟ